ᱤᱧᱟ ᱜ ᱟᱛᱳ ᱜᱟᱛᱟᱠ ᱠᱷᱚᱱ ᱵᱟᱨᱦᱮ ᱫᱟᱬᱟᱱ ᱪᱟᱞᱟᱣ ᱚᱠᱛᱚ ᱨᱮ ᱟᱱᱟᱴ ᱫᱚ ᱥᱤᱨᱡᱟᱹᱣ ᱞᱮᱱ ᱜᱮᱭᱟ ᱚᱱᱟ ᱟᱱᱟᱴ ᱫᱚ ᱜᱟᱹᱰᱤ ᱡᱟᱦᱟᱸ ᱨᱮᱠᱚ ᱫᱚᱦᱚᱭᱟ ᱚᱱᱟ ᱴᱷᱟᱣ ᱨᱮ ᱜᱟᱹᱲᱤ ᱫᱚᱦᱚ ᱴᱷᱮᱱ ᱟᱱᱟᱴ ᱫᱚ ᱥᱤᱨᱡᱟᱹᱣ ᱞᱮᱱᱟ ᱚᱱᱟ ᱟᱱᱟᱴ ᱵᱟᱠᱷᱟᱨᱟ ᱛᱮᱜᱮ ᱛᱮᱦᱮᱧ ᱫᱩᱧ ᱞᱟᱹᱭᱟ ᱚᱱᱟ ᱟᱱᱟᱴ ᱥᱤᱨᱡᱟᱹᱣ ᱫᱚ ᱠᱟᱹᱭᱡᱟᱹ ᱠᱷᱤᱡᱞᱟᱹᱣ ᱛᱮᱜᱮ ᱥᱤᱨᱡᱟᱹᱣ ᱞᱮᱱᱟ ᱵᱟᱨᱭᱟ ᱜᱟᱹᱰᱤ ᱢᱟᱹᱞᱤᱠ ᱛᱟᱞᱟᱨᱮ ᱠᱟᱹᱠᱭᱡᱟᱹ ᱠᱷᱟᱹᱛᱤᱨ ᱛᱮ ᱟᱹᱰᱤ ᱛᱮᱫᱜᱮ ᱚᱸᱰᱮ ᱚᱠᱛᱚ ᱫᱚ ᱵᱤᱞᱚᱢ ᱞᱮᱱ ᱛᱟᱞᱮᱭᱟ ᱟᱨ ᱚᱱᱟ ᱚᱠᱛᱚ ᱵᱤᱞᱚᱢ ᱠᱷᱟᱹᱛᱤᱨ ᱜᱮ ᱫᱟᱬᱟᱱ ᱨᱮᱱᱟᱜ ᱡᱟᱦᱟᱸ ᱚᱠᱛᱚ ᱚᱱᱟ ᱦᱚᱸ ᱠᱷᱟᱴᱚ ᱞᱮᱱᱟ